ᱡᱟᱦᱟᱸ ᱞᱮᱠᱟ ᱤᱧ ᱡᱩᱫᱤ ᱫᱚᱠᱟᱱᱨᱮ ᱞᱩᱜᱽᱲᱤᱧ ᱟᱹᱠᱷᱨᱤᱧᱮᱫᱟ ᱢᱮᱱᱠᱷᱟᱱ ᱤᱧ ᱥᱮᱫ ᱞᱮᱠᱟᱛᱮ

ᱱᱚᱣᱟᱨᱮᱧ ᱯᱟᱹᱛᱭᱟᱹᱣ ᱦᱚᱪᱚ ᱠᱚᱣᱟ ᱠᱤ ᱱᱚᱣᱟ ᱜᱮ ᱵᱷᱟᱜᱮ ᱞᱩᱜᱽᱲᱤ ᱠᱟᱱᱟ ᱢᱤᱫ ᱦᱚᱲ ᱫᱷᱩᱛᱤ ᱠᱤᱨᱤᱧᱮ ᱦᱮᱡ ᱟᱠᱟᱱᱟ ᱮᱱᱠᱷᱟᱱᱤᱧ ᱞᱟᱹᱭᱟᱭ ᱠᱟᱱᱟ ᱦᱮᱸ ᱜᱳ ᱮᱱᱛᱮᱫ ᱱᱚᱜᱼᱚᱭ ᱧᱮᱞ ᱵᱤᱱ ᱱᱚᱣᱟ ᱟᱹᱰᱤ ᱱᱟᱯᱟᱭ ᱵᱮᱥ ᱫᱷᱩᱛᱤ ᱠᱟᱱᱟ ᱱᱚᱣᱟ ᱱᱚᱝᱠᱟᱱ ᱵᱷᱟᱹᱜᱤᱭᱟᱜ ᱠᱮᱴᱮᱡ ᱞᱩᱜᱽᱲᱤ ᱫᱚ ᱮᱴᱟᱜ ᱫᱚᱠᱟᱱ ᱨᱮᱫᱚ ᱵᱟᱵᱤᱱ ᱧᱟᱢᱟ ᱟᱨ ᱟᱹᱞᱤᱧ ᱫᱚ ᱮᱴᱟᱜ ᱫᱳᱠᱟᱱ ᱠᱷᱚᱱ ᱡᱚᱛᱚ ᱠᱷᱚᱱ ᱥᱚᱥᱛᱟ ᱫᱟᱢᱛᱮ ᱡᱚᱛᱚ ᱠᱷᱚᱱ ᱠᱚᱢ ᱫᱟᱢ ᱛᱮᱞᱤᱧ ᱟᱹᱠᱷᱨᱤᱧᱮᱫᱼᱟ

ᱱᱚᱝᱠᱟᱱᱟᱜ ᱵᱷᱟᱜᱮ ᱞᱩᱜᱽᱲᱤ ᱥᱮ ᱱᱚᱝᱠᱟᱱᱟᱜ ᱟᱱᱟᱴᱨᱮ ᱡᱟᱦᱟᱸᱨᱮ

ᱪᱤᱛᱟᱹᱨ ᱠᱚ ᱢᱮᱱᱟᱜᱼᱟ ᱱᱚᱝᱠᱟ ᱫᱚ ᱮᱴᱟᱜ ᱫᱳᱠᱟᱱ ᱠᱚᱨᱮ ᱫᱚ ᱵᱟᱵᱤᱱ ᱧᱟᱢᱟ